ᱵᱚᱦᱚᱜ ᱚᱡᱚᱜ ᱥᱩᱱᱩᱢ ᱫᱚ ᱟᱭᱢᱟ ᱜᱮ ᱢᱮᱱᱟᱜ ᱟ ᱱᱤᱢ ᱥᱩᱱᱩᱢ ᱱᱟᱨᱠᱚᱞ ᱥᱩᱱᱩᱢ ᱵᱟᱡᱟᱡᱽ ᱥᱩᱱᱩᱢ ᱵᱷᱟᱥᱢᱚᱞ ᱥᱩᱱᱩᱢ ᱱᱟᱨᱠᱚᱞ ᱥᱩᱱᱩᱢ ᱚᱡᱚᱜ ᱞᱮᱠᱷᱟᱱ ᱫᱚ ᱵᱚᱦᱚᱜ ᱨᱮ ᱠᱷᱩᱥᱠᱤ ᱵᱟᱠᱚ ᱦᱩᱭᱩᱜ ᱟ ᱟᱨ ᱱᱤᱢ ᱥᱩᱱᱩᱢ ᱚᱡᱚᱜ ᱞᱮᱠᱷᱟᱱ ᱫᱚ ᱵᱚᱦᱚᱜ ᱨᱮ ᱥᱤ ᱠᱚ ᱜᱩᱡᱩᱜ ᱟ ᱟᱨ ᱚᱱᱟ ᱵᱟᱡᱟᱡᱽ ᱥᱩᱱᱩᱢ ᱫᱚ ᱩᱵ ᱯᱷᱤᱨᱤ ᱯᱷᱤᱨᱤ ᱛᱟᱦᱮᱱᱟ ᱵᱟᱝ ᱜᱤᱴᱚᱜ ᱟ ᱟᱨ ᱚᱱᱟ ᱵᱷᱟᱥᱢᱚᱞ ᱥᱩᱱᱩᱢ ᱫᱚ ᱩᱵ ᱦᱮᱸᱫᱮᱜ ᱟ ᱚᱱᱟ ᱠᱷᱟᱹᱛᱤᱨ ᱛᱮ ᱥᱩᱱᱩᱢ ᱫᱚ ᱟᱭᱢᱟ ᱠᱟᱹᱢᱤ ᱨᱮᱜᱮ ᱞᱟᱜᱟᱜ ᱟ